ᱦᱮᱞᱳ ᱱᱚᱣᱟ ᱠᱤ ᱵᱳᱞᱯᱩᱨ ᱜᱟᱹᱰᱤ ᱤᱭᱩᱱᱤᱭᱚᱱ ᱥᱮᱱᱴᱟᱨ ᱠᱟᱱᱟ ᱛᱤᱦᱤᱧ ᱚᱠᱟ ᱟᱞᱮ ᱞᱮ ᱵᱷᱟᱲᱟ ᱞᱮᱫ ᱜᱟᱹᱰᱤ ᱪᱟᱞᱟᱜ ᱞᱟᱹᱜᱤᱫ ᱚᱱᱟ ᱛᱮᱦᱮᱧ ᱟᱴ ᱴᱟ ᱥᱩᱢᱟᱹᱭ ᱦᱤᱡᱩᱜ ᱠᱟᱛᱷᱟ ᱛᱤᱦᱤᱧ ᱵᱟᱝ ᱦᱮᱡ ᱞᱮᱱᱟ ᱟᱫᱚ ᱟᱞᱮ ᱫᱚ ᱪᱮᱠᱟ ᱞᱮ ᱪᱟᱞᱟᱜᱼᱟ ᱟᱹᱰᱤ ᱥᱟᱸᱜᱤᱧ ᱞᱮ ᱪᱟᱞᱟᱣ ᱠᱚᱜᱼᱟ ᱚᱱᱟ ᱡᱟᱭᱜᱟ ᱟᱨ ᱟᱢ ᱥᱩᱢᱟᱹᱭ ᱨᱮ ᱚᱱᱟ ᱜᱟᱹᱰᱤ ᱵᱟᱢ ᱟᱹᱹᱜᱩ ᱞᱮᱫᱼᱟ ᱟᱞᱮ ᱫᱚ ᱪᱮᱠᱟ ᱞᱮ ᱪᱟᱞᱟᱜᱼᱟ ᱟᱨ ᱟᱹᱰᱤ ᱟᱥᱟ ᱠᱟᱛᱮᱫ ᱞᱮ ᱟᱢ ᱴᱷᱮᱱ ᱜᱮᱞᱮ ᱵᱟᱭᱱᱟ ᱞᱮᱫᱟ ᱟᱨ ᱟᱢ ᱵᱟᱢ ᱟᱹᱜᱩ ᱞᱮᱫᱼᱟ ᱜᱟᱹᱰᱤ ᱟᱨ ᱟᱞᱮ ᱫᱚ ᱪᱮᱞᱟ ᱞᱮ ᱯᱟᱹᱛᱭᱟᱹᱣ ᱢᱟ ᱟᱢ ᱫᱚ ᱟᱢ ᱡᱩᱫᱤ ᱱᱚᱝᱠᱟ ᱵᱟᱢ ᱫᱚᱦᱚᱭ ᱠᱷᱟᱡ ᱠᱟᱛᱷᱟ ᱯᱚᱭᱥᱟ ᱞᱮ ᱮᱢᱟᱣᱟᱜ ᱢᱮ ᱛᱟᱦᱮᱸᱫᱼᱟ ᱟᱨ ᱨᱩᱣᱟᱹᱲ ᱨᱩᱣᱟᱹᱲ ᱠᱟᱛᱟ ᱞᱮᱭᱟᱢ ᱟᱞᱮ ᱫᱚ ᱟᱞᱮ ᱫᱚ ᱟᱢᱴᱷᱮᱱ ᱜᱟᱹᱰᱤ ᱵᱟᱞᱮ ᱵᱟᱭᱱᱟ ᱵᱟᱲᱟᱭᱟ